ᱟᱞᱮ ᱵᱳᱞᱯᱩᱨ ᱨᱮᱫᱚ ᱠᱷᱳᱣᱟᱭ ᱦᱟᱴ ᱵᱚᱞᱮ ᱢᱤᱫᱴᱮᱡ ᱡᱟᱭᱜᱟ ᱢᱮᱱᱟᱜ ᱟᱠᱟᱫᱟ ᱚᱸᱰᱮ ᱜᱤ ᱦᱟᱴ ᱠᱩ ᱵᱟᱹᱭᱥᱟᱹᱜ ᱜᱮᱭᱟ ᱟᱨ ᱡᱟᱛᱟᱭ ᱟᱭᱩᱯ ᱵᱷᱤᱲᱳᱜ ᱜᱮᱭᱟ